ᱦᱩᱸ ᱡᱤᱭᱚᱱ ᱨᱮᱱᱟᱜ ᱡᱤᱭᱚᱱ ᱡᱩᱫᱽᱫᱷᱚ ᱥᱮ ᱡᱤᱣᱤ ᱥᱮ ᱥᱚᱝᱥᱟᱨ ᱵᱤᱛᱟᱹᱣ ᱨᱱᱟᱜ ᱛᱟᱞᱟ ᱨᱮ ᱟᱹᱰᱤ ᱜᱚᱴᱟᱝ ᱵᱩᱜᱤ ᱵᱟᱹᱲᱤᱡ ᱫᱚ ᱢᱮᱱᱟᱜ ᱜᱮᱭᱟ ᱞᱟᱹᱲᱦᱟᱹᱭ ᱛᱟᱯᱟᱢ ᱠᱷᱟᱹᱯᱟᱨᱤ ᱦᱚᱸ ᱦᱩᱭ ᱟᱠᱟᱱ ᱜᱮᱭᱟ ᱚᱱᱟ ᱞᱮᱠᱟᱛᱮ ᱱᱚᱸᱰᱮ ᱠᱷᱟᱴᱚ ᱢᱟᱪᱷᱟᱛᱮ ᱤᱧᱟᱹᱜ ᱵᱟᱰᱟᱭ ᱟᱞᱮ ᱡᱟᱦᱟᱸ ᱴᱟᱴᱟ ᱨᱮ ᱡᱷᱟᱲᱠᱷᱚᱱ ᱨᱮᱱᱟᱜ ᱵᱟᱡᱟᱨ ᱨᱮ ᱢᱮᱱᱟᱜ ᱞᱮᱭᱟ ᱵᱟᱢᱫᱟ ᱟᱹᱛᱩ ᱛᱟᱞᱟ ᱨᱮᱞᱮ ᱛᱟᱦᱮᱸᱱᱟ ᱟᱨ ᱟᱹᱛᱩ ᱠᱟᱛᱮᱫ ᱢᱮᱱᱟᱜ ᱞᱮᱭᱟ ᱚᱸᱰᱮ ᱱᱚᱣᱟ ᱫᱚ ᱦᱟᱱᱮ ᱩᱱᱤᱥ ᱥᱚ ᱪᱷᱤᱭᱟᱱᱚᱵᱵᱳᱭ ᱥᱟᱛᱟᱱᱚᱵᱵᱳᱭ ᱥᱟᱞ ᱨᱮᱱᱟᱜ ᱠᱟᱛᱷᱟ ᱞᱟᱦᱟ ᱫᱚ ᱚᱸᱰᱮ ᱪᱟᱹᱠᱨᱤ ᱠᱷᱟᱹᱛᱤᱨ ᱛᱟᱦᱮᱱ ᱦᱩᱭᱩᱜᱼᱟ ᱱᱚᱣᱟ ᱫᱤᱥᱟᱹ ᱠᱟᱛᱮ ᱜᱮ ᱚᱸᱰᱮ ᱜᱮ ᱟᱞᱮ ᱡᱚᱠᱷᱚᱱ ᱯᱳᱭᱞᱳ ᱚᱸᱰᱮ ᱞᱮ ᱢᱤᱫᱴᱮᱱ ᱥᱟᱱᱟᱢ ᱦᱚᱲ ᱢᱤᱫ ᱠᱟᱛᱮ ᱛᱟᱦᱮᱱ ᱨᱮᱱᱟᱜ ᱠᱟᱛᱷᱟ ᱡᱟᱦᱟᱸ ᱫᱚ ᱜᱟᱶᱛᱟ ᱠᱚ ᱢᱮᱛᱟᱜᱼᱟ ᱜᱟᱶᱛᱟ ᱠᱷᱟᱹᱛᱤᱨ ᱢᱤᱫᱴᱮᱱ ᱟᱞᱨᱮᱱ ᱡᱟᱦᱟᱸ ᱟᱵᱚ ᱟᱹᱫᱤᱵᱟᱹᱥᱤ ᱥᱟᱱᱛᱟᱲ ᱦᱚᱲᱟᱜ ᱡᱟᱦᱟᱸᱞᱮᱠᱟ ᱢᱤᱫᱴᱮᱱ ᱤᱪᱪᱟᱹ ᱛᱟᱠᱚ ᱮᱱᱮᱡ ᱥᱮᱨᱮᱧ ᱠᱷᱚᱱ ᱮᱦᱚᱵ ᱠᱟᱛᱮ ᱟᱠᱚ ᱞᱮᱠᱟᱛᱮ ᱠᱷᱮᱹᱞ ᱠᱷᱚᱱ ᱮᱦᱚᱵ ᱠᱟᱛᱮ ᱥᱮ ᱥᱯᱳᱨᱴ ᱠᱚ ᱠᱚᱨᱟᱣ ᱠᱟᱛᱮ ᱟᱠᱚᱞᱮᱠᱟᱛᱮ ᱢᱤᱫᱴᱮᱱ ᱞᱟᱦᱟ ᱪᱟᱞᱟᱜ ᱨᱮᱱᱟᱜ ᱡᱟᱦᱟᱸ ᱩᱭᱦᱟᱹᱨ ᱟᱫᱚ ᱚᱱᱠᱟ ᱞᱮᱠᱟᱱᱟᱜ ᱢᱤᱫᱴᱮᱱ ᱮᱴᱠᱮᱴᱚᱬᱮ ᱫᱚ ᱥᱮᱴᱮᱨ ᱞᱮᱱᱟ ᱟᱨ ᱚᱱᱟ ᱮᱴᱠᱮᱴᱚᱬᱮ ᱫᱚ ᱡᱟᱦᱟᱸ ᱥᱩᱥᱟᱹᱨ ᱞᱮᱱᱟ ᱟᱨ ᱟᱹᱰᱤ ᱠᱟᱛᱮ ᱜᱮ ᱥᱩᱥᱟᱹᱨ ᱞᱮᱱᱟ ᱡᱟᱭᱦᱳᱠ ᱚᱱᱟ ᱫᱚ ᱤᱧ ᱯᱨᱚᱛᱚᱛᱛᱷᱚ ᱢᱚᱱᱮ ᱫᱤᱠᱷᱩᱛᱛ ᱜᱮ ᱡᱚᱲᱟᱣᱤᱧ ᱛᱟᱦᱮᱸᱠᱟᱱᱟ ᱟᱫᱚ ᱚᱱᱟ ᱫᱚ ᱱᱚᱝᱠᱟᱞᱮᱠᱟ ᱡᱮ ᱟᱞᱮ ᱚᱱᱟ ᱯᱟᱲᱟ ᱨᱮ ᱵᱟᱢᱫᱟ ᱟᱛᱩᱨᱮ ᱚᱸᱰᱮ ᱫᱤᱠᱩ ᱦᱚᱲ ᱠᱚ ᱢᱮᱱᱮ ᱡᱟᱦᱟᱸᱭ ᱫᱚ ᱡᱟᱦᱟᱸᱭ ᱫᱚ ᱵᱚᱸᱜᱟ ᱵᱩᱨᱩᱭᱟᱠᱚ ᱥᱮ ᱵᱮᱱᱟᱣ ᱵᱚᱸᱜᱟ ᱠᱚ ᱵᱚᱸᱜᱟ ᱠᱚᱫᱚ ᱡᱮᱞᱮᱠᱟ ᱥᱤᱵ ᱫᱩᱨᱜᱟᱹ ᱥᱮ ᱥᱚᱨᱚᱥᱚᱛᱤ ᱵᱷᱚᱜᱚᱵᱚᱛᱤ ᱞᱚᱠᱠᱷᱤ ᱥᱟᱨᱚᱫᱟ ᱢᱚᱝᱜᱚᱞ ᱩᱢᱩᱠ ᱮᱢᱟᱱ ᱛᱮᱭᱟᱜ ᱡᱟᱦᱟᱸᱭ ᱠᱚ ᱠᱚᱨᱟᱣᱟ ᱟᱫᱚ ᱚᱱᱟ ᱟᱠᱚᱣᱟᱜ ᱵᱚᱸᱜᱟ ᱵᱩᱨᱩ ᱨᱮ ᱟᱞᱮ ᱜᱟᱛᱟᱠ ᱥᱮ ᱟᱵᱚ ᱦᱚᱲ ᱜᱟᱛᱟᱠ ᱨᱮᱱ ᱦᱚᱲ ᱫᱚᱢᱮ ᱠᱚ ᱪᱟᱸᱫᱟ ᱵᱮᱷᱫᱟ ᱠᱚ ᱛᱟᱦᱮᱸᱫᱼᱟ ᱟᱨ ᱟᱞᱮ ᱡᱟᱦᱟᱸᱨᱮ ᱪᱟᱹᱠᱨᱤ ᱵᱟᱹᱠᱨᱤ ᱞᱟᱹᱜᱤᱫᱛᱮ ᱚᱱᱟ ᱠᱚᱨᱮᱞᱮ ᱜᱤᱨᱟᱹ ᱵᱟᱥ ᱠᱟᱱᱟ ᱟᱹᱛᱩ ᱚᱲᱟᱜ ᱠᱷᱚᱱ ᱥᱮᱴᱮᱨ ᱠᱟᱛᱮ ᱟᱫᱚ ᱚᱱᱟ ᱡᱷᱟᱲᱜᱨᱟᱢ ᱵᱟᱡᱟᱨ ᱨᱮᱱᱟᱜ ᱞᱮᱠᱟᱛᱮ ᱟᱞᱮ ᱫᱚ ᱯᱩᱭᱥᱟᱹ ᱦᱚᱸᱠᱚ ᱵᱷᱮᱫᱟ ᱞᱮᱭᱟ ᱥᱮ ᱪᱟᱸᱫᱟ ᱵᱷᱮᱫᱟ ᱟᱹᱰᱤ ᱢᱚᱴᱟ ᱢᱚᱴᱟ ᱠᱚ ᱠᱷᱚᱡ ᱞᱮᱭᱟ ᱟᱨ ᱚᱱᱟ ᱞᱮᱠᱟᱛᱮ ᱮᱢᱚᱜ ᱛᱮ ᱵᱟᱢ ᱮᱢᱚᱜ ᱠᱷᱟᱱ ᱚᱱᱟ ᱨᱮ ᱟᱠᱚ ᱡᱟᱦᱟᱸᱠᱚᱨᱮᱜᱮ ᱮᱢᱟᱱ ᱛᱮᱭᱟᱜ ᱠᱚ ᱡᱟᱸᱜᱮᱭᱟ ᱥᱮ ᱱᱚᱝᱠᱟᱞᱮᱠᱟ ᱮᱴᱠᱮᱴᱚᱬᱮ ᱥᱤᱨᱡᱟᱹᱣ ᱟᱫᱚ ᱢᱮᱱᱠᱷᱟᱱ ᱚᱱᱟ ᱥᱤᱨᱡᱟᱹᱣ ᱨᱮ ᱤᱧᱟᱹᱜ ᱦᱚᱸᱧ ᱛᱟᱦᱮᱸᱠᱟᱱ ᱠᱷᱟᱹᱛᱤᱨ ᱜᱮᱥᱮ ᱤᱧᱟᱹᱜ ᱦᱚᱸ ᱜᱚᱲᱚ ᱛᱟᱦᱮᱸᱠᱟᱱᱟ ᱥᱮ ᱤᱧ ᱟᱜ ᱦᱩᱫᱤᱥ ᱫᱤᱥᱟᱹ ᱞᱮᱠᱟᱛᱮᱜᱮ ᱱᱚᱣᱟ ᱨᱮᱫᱚ ᱡᱚᱛᱚ ᱠᱚᱛᱮᱞᱮ ᱫᱩᱲᱩᱵ ᱢᱩᱫ ᱞᱮᱱᱟ ᱡᱤᱱᱤᱥᱴᱟᱜ ᱫᱚ ᱚᱥᱟᱢᱵᱷᱮᱹᱲ ᱥᱮ ᱚᱥᱟᱢᱟᱞ ᱜᱮ ᱯᱩᱭᱥᱟᱹ ᱪᱟᱸᱫᱟ ᱵᱷᱮᱫᱟ ᱦᱚᱸ ᱟᱹᱫᱟᱹᱭᱚᱜ ᱠᱟᱱ ᱛᱟᱦᱮᱸᱫᱼᱟ ᱟᱫᱚ ᱚᱱᱟ ᱨᱮ ᱢᱤᱫ ᱠᱟᱛᱮ ᱡᱮ ᱟᱞᱮ ᱦᱚᱸ ᱵᱟᱢᱫᱟ ᱟᱹᱛᱩ ᱨᱮ ᱡᱟᱦᱟᱸ ᱫᱤᱠᱩᱣᱟᱜ ᱠᱞᱟᱵ ᱢᱮᱱᱟᱜᱼᱟ ᱵᱚᱨᱱᱟᱞᱤ ᱚᱱᱟᱨᱮ ᱟᱞᱮ ᱱᱚᱸᱰᱮ ᱢᱤᱫᱴᱮᱱ ᱵᱟᱢᱫᱟ ᱟᱹᱛᱩᱨᱮ ᱟᱹᱫᱤᱵᱟᱹᱥᱤ ᱠᱚᱣᱟᱜ ᱢᱤᱫᱴᱮᱱ ᱜᱟᱶᱛᱟ ᱟᱞᱮ ᱞᱮ ᱧᱩᱛᱩᱢᱟᱫᱟ ᱵᱟᱢᱫᱟ ᱮᱵᱷᱮᱱ ᱜᱟᱶᱛᱟ ᱟᱫᱚ ᱱᱩᱠᱩ ᱮᱵᱷᱮᱱ ᱠᱚ ᱞᱟᱹᱜᱤᱫᱛᱮ ᱟᱨ ᱵᱟᱢᱫᱟ ᱨᱮᱱ ᱥᱟᱱᱟᱢ ᱠᱚ ᱢᱤᱫ ᱠᱚ ᱞᱟᱹᱜᱚᱫᱛᱮ ᱟᱞᱮ ᱞᱮ ᱨᱤᱠᱟᱹ ᱠᱮᱫᱼᱟ ᱡ ᱵᱚᱸᱜᱟ ᱵᱩᱨᱩ ᱠᱟᱹᱢᱤ ᱫᱚ ᱡᱮᱡᱟᱨᱟᱜ ᱟᱞᱮ ᱡᱚᱠᱷᱚᱱᱞᱮ ᱵᱟᱦᱟ ᱢᱟᱜ ᱢᱚᱬᱮᱜᱼᱟ ᱩᱱ ᱥᱚᱢᱚᱭ ᱫᱚ ᱟᱞᱮ ᱦᱚᱸ ᱟᱯᱮ ᱫᱚ ᱵᱟᱞᱮ ᱵᱷᱮᱫᱟ ᱟᱠᱟᱫ ᱯᱮᱭᱟ ᱥᱮ ᱪᱟᱸᱫᱟ ᱟᱠᱟᱫ ᱯᱮᱭᱟ ᱟᱨ ᱟᱯᱮ ᱫᱚ ᱢᱮᱱᱠᱷᱟᱱ ᱟᱯᱮ ᱨᱮᱱ ᱵᱚᱸᱜᱟ ᱵᱩᱨᱩ ᱟᱠᱚᱣᱟᱟᱯᱮ ᱢᱮᱱᱠᱷᱟᱱ ᱟᱯᱮ ᱫᱚ ᱴᱟᱸᱫᱟ ᱵᱷᱟᱫᱟ ᱟᱞᱮ ᱡᱩᱞᱩᱢ ᱠᱟᱛᱮ ᱯᱮ ᱦᱟᱛᱟᱣ ᱛᱟᱞᱮᱭᱟ ᱱᱚᱣᱟ ᱫᱚ ᱵᱟᱝ ᱦᱩᱭ ᱫᱟᱲᱮᱭᱟᱜᱼᱟ ᱚᱱᱟᱞᱮᱠᱟᱛᱮ ᱡᱚᱛᱚ ᱦᱚᱲ ᱜᱮᱞᱮ ᱢᱤᱫ ᱞᱮᱱᱟ ᱟᱨ ᱢᱤᱫ ᱠᱟᱛᱮ ᱟᱨ ᱠᱚ ᱯᱟᱲᱟ ᱨᱮ ᱛᱤᱱᱟᱹᱜ ᱫᱤᱠᱩ ᱯᱩᱥᱤ ᱠᱚᱠᱚ ᱛᱟᱦᱮᱸᱠᱟᱱᱟ ᱩᱱᱠᱩ ᱦᱚᱸᱠᱚ ᱞᱟᱹᱭ ᱠᱮᱫᱟ ᱦᱮᱸ ᱠᱟᱛᱷᱟ ᱠᱟᱱ ᱜᱮᱭᱟ ᱟᱞᱮ ᱦᱚᱸ ᱟᱞᱮ ᱦᱚᱸ ᱚᱝᱠᱟᱜᱮᱠᱚ ᱡᱩᱞᱩᱢ ᱠᱟᱛᱮ ᱠᱚ ᱪᱟᱸᱫᱟ ᱵᱷᱮᱫᱟ ᱠᱚ ᱠᱷᱚᱡ ᱞᱮᱭᱟ ᱥᱮ ᱵᱟᱢ ᱮᱢᱟ ᱠᱚ ᱠᱷᱟᱱ ᱚᱱᱟ ᱨᱮ ᱟᱹᱰᱤ ᱮᱴᱠᱮᱴᱚᱬᱮ ᱠᱚ ᱥᱤᱨᱡᱟᱹᱟᱣᱟ ᱩᱠᱩ ᱩᱠᱩ ᱛᱮ ᱟᱹᱰᱤ ᱞᱮᱠᱟᱱᱟᱜ ᱵᱮᱵᱟᱹᱲᱤᱡ ᱠᱚ ᱠᱟᱹᱢᱤᱭᱟ ᱥᱮ ᱚᱱᱟ ᱠᱷᱟᱹᱛᱤᱨᱛᱮ ᱟᱞ ᱩᱱᱠᱩᱣᱟᱜ ᱜᱚᱲᱚ ᱟᱨ ᱥᱟᱱᱟᱢ ᱦᱚᱲᱟᱜ ᱟᱞᱮᱭᱟᱜ ᱢᱤᱫ ᱡᱩᱜᱩᱫᱛᱮ ᱵᱟᱢᱫᱟ ᱮᱵᱷᱮᱱ ᱜᱟᱶᱛᱟ ᱛᱟᱹᱨᱤ ᱨᱮ ᱱᱚᱝᱠᱟ ᱞᱮ ᱡᱩᱞᱩᱢ ᱠᱮᱫ ᱠᱷᱟᱱ ᱥᱮ ᱱᱚᱝᱠᱟᱞᱮ ᱡᱟᱹᱨᱤ ᱠᱮᱫ ᱠᱷᱟᱱ ᱟᱨ ᱡᱮ ᱪᱟᱸᱫᱟ ᱵᱷᱮᱫᱟ ᱫᱚ ᱟᱞᱮ ᱫᱚ ᱵᱟᱞᱮ ᱮᱢᱟ ᱟᱞᱮᱭᱟᱜ ᱵᱚᱸᱜᱟᱜ ᱵᱩᱨᱩᱜ ᱨᱮ ᱟᱞᱮ ᱞᱮᱠᱟᱞᱮ ᱪᱟᱸᱫᱟ ᱵᱷᱟᱫᱟᱭᱟ ᱟᱨ ᱟᱯᱮ ᱦᱚᱸ ᱟᱯᱮ ᱞᱮᱠᱟ ᱚᱱᱟ ᱨᱮ ᱢᱮᱱᱠᱷᱟᱱ ᱩᱱᱠᱩ ᱯᱟᱹᱨᱠᱟᱹᱣ ᱢᱚᱱᱮ ᱟᱹᱰᱤ ᱠᱚ ᱡᱩᱞᱩᱢ ᱞᱮᱫᱼᱟ ᱟᱨ ᱡᱩᱞᱩᱢ ᱠᱟᱛᱮ ᱟᱞᱮ ᱠᱚ ᱥᱟᱶᱛᱟᱞ ᱫᱮᱨᱠᱮ ᱮᱠᱷᱟᱱ ᱛᱷᱮᱠᱮ ᱩᱪᱽᱪᱷᱮᱫ ᱠᱚᱨᱮ ᱫᱤᱛᱮ ᱦᱚᱵᱮ ᱱᱚᱝᱠᱟᱱᱟᱜ ᱨᱚᱲ ᱠᱚ ᱨᱚᱲ ᱨᱟᱠᱟᱵ ᱞᱮᱫᱟ ᱮᱵᱚᱝ ᱥᱤᱸᱜᱟᱹᱲ ᱵᱮᱲᱟ ᱠᱚ ᱜᱚᱴᱟ ᱠᱚ ᱢᱤᱪᱷᱤᱞ ᱟᱹᱪᱩᱨ ᱞᱮᱫᱛᱮ ᱡᱟᱭᱦᱳᱠ ᱤᱧᱟᱹᱜ ᱩᱫᱽᱫᱷᱳᱜᱤᱧ ᱞᱟᱹᱭᱮᱫ ᱜᱮᱭᱟ ᱛᱚ ᱚᱱᱟ ᱞᱮᱠᱟᱛᱮ ᱟᱞᱮ ᱫᱚᱥᱟᱨ ᱦᱤᱞᱳᱜ ᱜᱮᱞᱮ ᱫᱩᱲᱩᱵ ᱮᱱᱟ ᱟᱨ ᱚᱱᱟ ᱠᱟᱛᱮ ᱢᱤᱫ ᱡᱩᱜᱩᱫᱛᱮ ᱮᱵᱷᱮᱱ ᱜᱟᱶᱛᱟ ᱞᱮ ᱵᱮᱨᱮᱫ ᱠᱮᱫᱟ ᱚᱱᱟ ᱫᱚᱞᱮ ᱧᱩᱛᱩᱢᱟᱫᱟ ᱵᱟᱢᱫᱟ ᱮᱵᱷᱮᱱ ᱜᱟᱶᱛᱟ ᱫᱤᱠᱩ ᱯᱩᱥᱤ ᱦᱚᱸᱠᱚ ᱜᱚᱲᱚᱭᱮᱱᱟ ᱟᱨ ᱚᱱᱟ ᱜᱚᱲᱚ ᱠᱟᱛᱮ ᱟᱞᱮ ᱪᱟᱸᱫᱟ ᱵᱷᱮᱫᱟ ᱫᱚ ᱟᱫᱚ ᱵᱟᱞᱮ ᱮᱢᱟ ᱫᱤᱠᱩ ᱯᱩᱥᱤ ᱦᱚᱸᱠᱚ ᱞᱟᱹᱭ ᱠᱮᱫᱟ ᱟᱯᱮ ᱱᱚᱣᱟ ᱵᱟᱢᱫᱟ ᱮᱵᱷᱮᱱ ᱜᱟᱶᱛᱟ ᱨᱮ ᱡᱚᱛᱚ ᱦᱚᱲ ᱫᱚᱥ ᱴᱟᱠᱟ ᱠᱟᱛᱮ ᱚᱠᱚᱭ ᱯᱮ ᱫᱟᱲᱮᱭᱟᱜ ᱚᱱᱟ ᱮᱢ ᱯᱮ ᱟᱨ ᱚᱱᱟ ᱥᱩᱢᱩᱝ ᱜᱮᱵᱚᱱ ᱚᱱᱟ ᱵᱚᱱ ᱦᱟᱹᱴᱤᱧ ᱵᱟᱲᱟᱣᱟᱠᱚᱣᱟ ᱵᱟᱨᱭᱟ ᱯᱮᱭᱟ ᱥᱩᱨ ᱠᱚᱨᱮᱱ ᱵᱚᱸᱜᱟ ᱥᱮ ᱡᱟᱦᱟᱸᱭ ᱠᱚ ᱥᱚᱨᱚᱥᱚᱛᱤ ᱥᱮ ᱫᱩᱨᱜᱟᱹ ᱯᱩᱡᱟᱹ ᱥᱮ ᱠᱟᱹᱞᱤ ᱯᱩᱡᱟᱹ ᱵᱟᱠᱷᱟᱨᱟᱛᱮ ᱟᱨ ᱚᱱᱠᱟ ᱠᱟᱛᱮ ᱞᱮ ᱨᱤᱦᱤᱴ ᱞᱮᱫᱟ ᱟᱨ ᱚᱱᱟ ᱨᱮ ᱩᱱᱠᱩ ᱠᱚ ᱡᱩᱞᱩᱢ ᱞᱮᱫᱛᱮ ᱚᱱᱟ ᱫᱚ ᱛᱷᱟᱱᱟᱨᱮ ᱢᱤᱫᱴᱮᱱ ᱡᱟᱹᱛᱤ ᱫᱟᱝᱜᱟ ᱢᱮᱱᱛᱮ ᱢᱤᱫᱴᱮᱱ ᱫᱚᱨᱠᱟᱥᱛᱚ ᱚᱞ ᱠᱟᱛᱮ ᱯᱩᱞᱤᱥ ᱴᱷᱮᱱ ᱮᱢ ᱦᱩᱭ ᱞᱮᱱᱟ ᱟᱨ ᱚᱱᱟ ᱯᱩᱞᱤᱥ ᱴᱷᱮᱱ ᱮᱢ ᱠᱷᱟᱹᱛᱤᱨ ᱯᱩᱞᱤᱥ ᱠᱚ ᱦᱮᱡ ᱠᱟᱛᱮ ᱩᱱᱠᱩ ᱡᱟᱦᱟᱸᱭ ᱠᱚ ᱚᱱᱠᱟ ᱠᱚ ᱡᱩᱞᱩᱢ ᱠᱚ ᱩᱫᱩᱜ ᱞᱮᱜᱼᱟ ᱩᱱᱠᱩ ᱠᱚ ᱛᱚᱞ ᱤᱫᱤ ᱞᱮᱫ ᱠᱚᱣᱟ ᱮᱨᱮᱥᱴ ᱞᱮᱫ ᱠᱚᱣᱟ ᱡᱟᱭᱦᱳᱠ ᱟᱠᱚᱣᱟᱜ ᱡᱚᱦᱟᱨ ᱜᱚᱸᱰ ᱛᱮᱜᱮ ᱚᱱᱟ ᱫᱚᱠᱚ ᱥᱮᱥ ᱦᱟᱹᱵᱤᱡ ᱛᱮᱠᱚ ᱟᱲᱟᱜ ᱠᱮᱫ ᱠᱚᱣᱟ ᱟᱨ ᱠᱚ ᱱᱚᱣᱟ ᱠᱟᱛᱷᱟ ᱜᱮᱠᱚ ᱢᱮᱛᱟᱜ ᱠᱚᱣᱟ ᱛᱟᱭᱚᱢ ᱫᱟᱨᱟᱢ ᱱᱚᱝᱠᱟᱱᱟᱜ ᱠᱟᱹᱢᱤ ᱟᱞᱚᱯᱮ ᱠᱟᱹᱢᱤᱭᱟ ᱡᱟᱦᱟᱸ ᱫᱚ ᱟᱯᱮ ᱡᱟᱹᱛᱤ ᱫᱟᱝᱜᱟ ᱞᱮᱠᱟᱱᱟᱜ ᱢᱤᱫᱴᱮᱱ ᱥᱤᱨᱡᱟᱹᱣ ᱨᱮᱱᱟᱜ ᱯᱮ ᱠᱟᱛᱷᱟ ᱯᱮ ᱞᱟᱹᱭᱮᱫ ᱛᱟᱦᱮ ᱸᱫᱼᱟ ᱚᱱᱟ ᱫᱚ ᱴᱷᱤᱠ ᱵᱟᱝ ᱠᱟᱱᱟ ᱟᱭᱤᱱᱚᱛᱚ ᱫᱚᱱᱰᱚᱱᱤᱭᱚ ᱚᱯᱚᱨᱟᱫᱷ